ᱤᱧ ᱨᱮᱱ ᱡᱟᱦᱟᱸᱭ ᱵᱚᱭᱦᱟ ᱵᱩᱦᱤᱱ ᱠᱟᱱᱟ ᱠᱚ ᱩᱱᱠᱩ ᱠᱚ ᱡᱟᱦᱟᱸ ᱛᱤᱨᱞᱟᱹ ᱮᱨᱟ ᱵᱤᱥᱮᱥ ᱠᱟᱭᱛᱮ ᱩᱱᱠᱩ ᱫᱚ ᱡᱮᱱᱚ ᱠᱚ ᱚᱞᱚᱜ ᱠᱟᱛᱮᱜ ᱡᱮᱢᱚᱱ ᱠᱚᱲᱟ ᱜᱤᱫᱽᱨᱟᱹ ᱞᱮᱠᱟ ᱡᱟᱭᱜᱟ ᱠᱚ ᱦᱟᱢᱮᱴ ᱢᱟ ᱡᱮᱱᱚ ᱱᱩᱠᱩ ᱱᱚᱣᱟ ᱠᱚ ᱯᱨᱚᱢᱟᱱ ᱢᱟ ᱡᱮ ᱠᱚᱲᱟ ᱜᱤᱫᱽᱨᱟᱹ ᱟᱨ ᱠᱩᱲᱤ ᱜᱤᱫᱽᱨᱟᱹ ᱫᱚ ᱢᱟᱱᱮ ᱠᱚᱲᱟ ᱠᱷᱚᱱ ᱫᱚ ᱠᱩᱲᱤ ᱦᱚᱸ ᱛᱷᱚᱲᱟ ᱦᱚᱸ ᱵᱟᱠᱚ ᱠᱚᱢᱟ ᱠᱟᱨᱚᱱ ᱠᱩᱲᱤ ᱜᱤᱫᱽᱨᱟᱹ ᱫᱚ ᱟᱹᱰᱤ ᱟᱭᱢᱟ ᱫᱤᱠ ᱫᱤᱭᱮ ᱟᱵᱚ ᱟᱹᱰᱤ ᱛᱟᱭᱱᱚᱢ ᱥᱮ ᱮᱴᱟᱜ ᱢᱮᱫ ᱛᱮᱵᱚᱱ ᱵᱮᱸᱜᱮᱫ ᱟᱠᱚᱣᱟ ᱠᱚᱲᱟ ᱜᱤᱫᱽᱨᱟᱹ ᱠᱷᱚᱱ ᱡᱮ ᱵᱤᱴᱤ ᱟᱢᱫᱚ ᱱᱚᱣᱟ ᱵᱟᱢ ᱪᱤᱠᱟᱹ ᱫᱟᱲᱮᱭᱟᱜ ᱟᱢ ᱫᱚ ᱟᱞᱚᱢ ᱪᱟᱞᱟᱜᱼᱟ ᱛᱚ ᱱᱚᱣᱟ ᱠᱚ ᱟᱵᱚ ᱥᱟᱦᱟ ᱨᱮᱭᱟᱜ ᱢᱤᱫᱴᱮᱱ ᱜᱮ ᱩᱯᱟᱹᱭ ᱚᱱᱟ ᱫᱚ ᱦᱩᱭᱩᱜ ᱠᱟᱱᱟ ᱥᱤᱠᱷᱱᱟᱹᱛ ᱟᱵᱚ ᱡᱩᱫᱤ ᱠᱩᱲᱤ ᱜᱤᱫᱽᱨᱟᱹ ᱠᱚᱲᱟ ᱜᱤᱫᱽᱨᱟᱹ ᱥᱟᱫᱷᱤᱱ ᱵᱷᱟᱵᱮ ᱵᱚᱱ ᱥᱤᱠᱷᱱᱟᱹᱛ ᱦᱚᱪᱚ ᱠᱚᱣᱟ ᱠᱩᱲᱤ ᱜᱤᱫᱽᱨᱟᱹ ᱦᱚᱸ ᱠᱚᱲᱟ ᱜᱤᱫᱽᱨᱟᱹ ᱞᱮᱠᱟ ᱛᱚᱵᱮ ᱠᱷᱟᱱᱜᱮ ᱟᱵᱚ ᱵᱚᱱ ᱧᱮᱞᱟ ᱡᱮ ᱴᱷᱤᱠ ᱢᱤᱫᱴᱮᱱ ᱮᱢᱚᱱ ᱮᱢᱚᱱ ᱮᱢᱚᱱ ᱮᱢᱚᱱ ᱢᱤᱫᱫᱤᱱ ᱥᱮᱴᱮᱨᱚᱜᱼᱟ ᱡᱮ ᱠᱩᱲᱤ ᱦᱚᱯᱚᱱ ᱟᱨ ᱠᱚᱲᱟ ᱦᱚᱯᱚᱱ ᱵᱟᱱᱟᱨ ᱜᱮ ᱢᱤᱫ ᱜᱮᱠᱚ ᱞᱮᱠᱷᱟᱜᱼᱟ ᱢᱤᱫ ᱴᱷᱟᱶ ᱠᱚ ᱦᱟᱢᱮᱴ ᱫᱟᱲᱮᱭᱟᱜᱼᱟ ᱡᱚᱠᱷᱚᱱ ᱩᱫᱟᱦᱚᱨᱚᱱ ᱥᱮ ᱫᱟᱹᱭᱠᱟᱹ ᱞᱮᱠᱟᱛᱤᱧ ᱞᱟᱹᱭ ᱞᱮᱠᱷᱟᱱ ᱠᱚᱲᱟ ᱟᱭᱮᱥ ᱟᱭᱯᱤᱮᱥ ᱚᱯᱷᱤᱥᱟᱨ ᱠᱚ ᱦᱩᱭᱩᱜ ᱠᱟᱱᱟ ᱠᱩᱲᱤ ᱦᱚᱸᱠᱚ ᱦᱩᱭᱩᱜ ᱠᱟᱱᱟ ᱠᱚᱲᱟ ᱰᱟᱠᱛᱟᱨ ᱤᱧᱡᱤᱱᱤᱭᱟᱨ ᱠᱩᱲᱤ ᱜᱤᱫᱽᱨᱟᱹ ᱦᱚᱸ ᱴᱷᱤᱠ ᱚᱱᱠᱟ ᱜᱮ ᱠᱚᱲᱟ ᱜᱤᱫᱽᱨᱟᱹ ᱡᱟᱦᱟᱸ ᱠᱚ ᱠᱟᱹᱢᱤ ᱫᱟᱲᱮᱭᱟᱜᱼᱟ ᱠᱩᱲᱤ ᱜᱤᱫᱽᱨᱟᱹ ᱦᱚᱸ ᱚᱱᱟ ᱠᱚ ᱠᱟᱹᱢᱤ ᱫᱟᱲᱮᱭᱟᱜᱼᱟ ᱚᱱᱟᱛᱮ ᱠᱩᱲᱤ ᱜᱤᱫᱽᱨᱟᱹ ᱥᱤᱠᱷᱱᱟᱹᱛ ᱟᱹᱰᱤ ᱞᱟᱹᱠᱛᱤ ᱜᱮᱭᱟ ᱛᱚ ᱚᱱᱟ ᱞᱮᱠᱟᱛᱮ ᱠᱚᱲᱟ ᱜᱤᱫᱽᱨᱟᱹ ᱡᱟᱦᱟᱸ ᱚᱫᱷᱤᱠᱟᱨ ᱠᱩᱲᱤ ᱜᱤᱫᱽᱨᱟᱹ ᱦᱚᱸ ᱚᱱᱟ ᱚᱫᱷᱤᱠᱟᱨ ᱠᱚ ᱧᱟᱢᱟ